ᱟᱵᱚ ᱱᱚᱣᱟ ᱟᱛᱳ ᱫᱤᱥᱚᱢ ᱨᱮ ᱴᱚᱞᱟ ᱯᱟᱲᱟᱨᱮ ᱟᱪᱟᱨ ᱵᱤᱪᱟᱹᱨ ᱦᱩᱭᱩᱜ ᱠᱟᱱᱟ ᱱᱚᱶᱟ ᱨᱮᱢᱟ ᱠᱩᱲᱤ ᱦᱚᱯᱚᱱ ᱢᱟ ᱫᱟᱣ ᱟᱨ ᱵᱮᱵᱷᱟᱨ ᱢᱟ ᱵᱟᱭ ᱧᱟᱢ ᱫᱟᱲᱮᱭᱟᱜ ᱠᱟᱱᱟ ᱠᱚᱲᱟ ᱦᱚᱯᱚᱱᱟᱜ ᱜᱮ ᱫᱟᱣ ᱫᱚ ᱢᱮᱱᱟᱜᱼᱟ ᱪᱮᱫ ᱞᱮᱠᱟᱛᱮ ᱠᱩᱲᱤ ᱦᱚᱯᱚᱱ ᱱᱚᱶᱟᱨᱮ ᱫᱟᱣᱮ ᱧᱟᱢᱟ ᱦᱩᱭᱩᱜ ᱠᱩᱲᱤ ᱦᱚᱯᱚᱱ ᱦᱚᱸ ᱯᱟᱞᱮᱱ ᱚᱱᱟ ᱠᱷᱚᱱᱟᱜ ᱡᱟᱹᱥᱛᱤ ᱟᱹᱠᱤᱞ ᱜᱮᱭᱟᱱ ᱛᱟᱭ ᱢᱮᱱᱟᱜᱼᱟ ᱠᱚᱲᱟ ᱦᱚᱯᱚᱱ ᱟᱪᱟᱨ ᱵᱤᱪᱟᱹᱨ ᱠᱟᱹᱴᱤᱡ ᱵᱷᱩᱞᱮ ᱧᱟᱢ ᱞᱮᱠᱷᱟᱱ ᱰᱟᱸᱰᱚᱢᱮᱭᱟᱵᱚᱱ ᱯᱟᱸᱪ ᱦᱟᱡᱟᱨ ᱚᱱᱟ ᱠᱚ ᱵᱟᱝ ᱠᱟᱛᱮᱫ ᱡᱩᱫᱤ ᱠᱩᱲᱤ ᱦᱚᱯᱚᱱ ᱜᱮ ᱚᱱᱟ ᱨᱮᱠᱚ ᱥᱮᱞᱮᱫ ᱫᱟᱲᱮᱭᱟᱜ ᱠᱷᱟᱱ ᱚᱱᱟ ᱠᱚ ᱵᱩᱜᱤ ᱟᱥᱮ ᱵᱟᱝᱼᱟ ᱚᱱᱟ ᱠᱚ ᱡᱚᱛᱚᱜᱮ ᱱᱟᱯᱟᱭᱛᱮ ᱵᱟᱲᱟᱭ ᱠᱟᱫ ᱠᱟᱛᱷᱟ ᱯᱟᱪᱮᱫ ᱪᱚ ᱠᱩᱲᱤ ᱦᱚᱯᱚᱱ ᱫᱟᱣᱮ ᱧᱟᱢ ᱞᱮᱠᱷᱟᱱ ᱟᱨᱦᱚᱸ ᱵᱮᱥᱜᱮ ᱵᱮᱱᱟᱜᱼᱟ ᱚᱱᱟᱠᱚ ᱟᱵᱚ ᱱᱚᱣᱟ ᱫᱤᱥᱚᱢ ᱨᱮ ᱵᱟᱹᱦᱩ ᱠᱩᱲᱤ ᱠᱚᱠᱚ ᱟᱸᱜᱤᱨ ᱦᱚᱪᱚᱜ ᱠᱟᱱᱟ ᱜᱤᱫᱽᱨᱟᱹ ᱠᱩᱲᱤ ᱠᱚ ᱟᱹᱣᱨᱤ ᱨᱮᱠᱚ ᱫᱟᱹᱲ ᱪᱟᱞᱟᱜ ᱠᱟᱱᱟ ᱚᱱᱟ ᱠᱚ ᱟᱹᱰᱤ ᱵᱟᱹᱲᱤᱡ ᱜᱮ ᱦᱩᱭᱩᱜ ᱠᱟᱱᱟ ᱡᱮᱢᱚᱱ ᱟᱛᱳ ᱴᱚᱞᱟᱨᱮ ᱵᱟᱹᱦᱩ ᱠᱩᱲᱤ ᱚᱲᱟᱜ ᱮ ᱥᱚᱝᱥᱟᱨᱮ ᱵᱮᱱᱟᱣᱟ ᱠᱚᱲᱟ ᱜᱤᱫᱟᱹᱨ ᱫᱚ ᱚᱱᱟᱠᱚ ᱨᱟᱹᱯᱩᱫ ᱜᱮ ᱪᱮᱥᱴᱟᱭᱟ ᱡᱟᱦᱟᱸᱨᱮ ᱦᱟᱺᱰᱤ ᱯᱟᱹᱣᱨᱟᱹ ᱧᱩ ᱠᱟᱛᱮ ᱵᱩᱞ ᱠᱟᱛᱮ ᱜᱤᱛᱤᱡ ᱜᱩᱲᱫᱟᱹᱣ ᱟᱠᱟᱱᱟᱭ ᱚᱱᱟ ᱠᱚᱫᱚ ᱡᱮᱢᱚᱱ ᱮᱠᱟᱞ ᱜᱮ ᱵᱮᱥ ᱫᱚ ᱵᱟᱝᱜᱮ ᱦᱩᱭᱩᱜ ᱠᱟᱱᱟ ᱧᱩᱭᱢᱮ ᱨᱟᱹᱥᱠᱟᱹᱭ ᱢᱮ ᱮᱱᱮᱡ ᱢᱮ ᱥᱮᱨᱮᱧ ᱢᱮ ᱛᱚᱵᱮ ᱟᱹᱠᱷᱤᱞ ᱨᱮ ᱛᱟᱦᱮᱱ ᱢᱮ ᱚᱱᱟ ᱠᱚ ᱵᱩᱜᱤ ᱛᱮᱜᱮ ᱡᱮᱢᱚᱱ ᱱᱚᱣᱟ ᱥᱚᱝᱥᱟᱨ ᱫᱚ ᱱᱚᱣᱟ ᱫᱤᱥᱚᱢ ᱫᱚ ᱦᱩᱭᱩᱜᱼᱢᱟ ᱠᱚᱲᱟ ᱜᱤᱫᱽᱨᱟᱹ ᱠᱚ ᱱᱚᱣᱟ ᱠᱚ ᱠᱟᱹᱴᱤᱡ ᱟᱹᱠᱤᱞ ᱜᱮᱭᱟᱱ ᱨᱮ ᱵᱚᱞᱚ ᱚ ᱟᱯᱮᱢᱟ ᱱᱚᱣᱟ ᱫᱤᱥᱚᱢ ᱨᱮ ᱡᱚᱛᱚᱜᱮ ᱵᱟᱹᱲᱤᱡ ᱜᱮᱠᱚ ᱠᱟᱹᱢᱤ ᱮᱫᱟ ᱵᱟᱹᱦᱩ ᱠᱩᱲᱤ ᱵᱟᱨᱮᱛᱮ ᱡᱮᱢᱚᱱ ᱱᱚᱣᱟ ᱫᱚ ᱟᱡᱟᱜ ᱥᱚᱝᱥᱟᱨ ᱫᱚ ᱟᱡ ᱨᱮᱜᱮ ᱛᱟᱦᱮᱱᱢᱟ ᱟᱢᱫᱚ ᱵᱟᱹᱵᱩ ᱚᱱᱟᱫᱚ ᱟᱞᱚᱢ ᱟᱹᱜᱩᱣᱟ ᱞᱟᱝᱜᱟ